ᱱᱮᱛᱟᱨ ᱨᱮᱱᱟᱜ ᱴᱮᱠᱱᱳᱞᱚᱡᱤ ᱨᱮ ᱵᱚᱦᱩᱫ ᱥᱟ ᱯᱷᱟᱭᱫᱟ ᱢᱮᱱᱟᱜᱼᱟ ᱡᱮᱢᱚᱱ ᱠᱤ ᱱᱮᱛᱟᱨ ᱚᱱᱟ ᱵᱷᱤᱰᱭᱳ ᱠᱚᱱᱯᱷᱟᱨᱮᱱᱥ ᱱᱛᱮᱠᱚ ᱜᱟᱯᱟᱞ ᱢᱟᱨᱟᱣ ᱠᱟᱱᱟ ᱟᱨ ᱜᱤᱫᱟᱹᱨ ᱠᱚᱦᱚᱸᱧ ᱧᱮᱞ ᱠᱚᱣᱟ ᱢᱚᱵᱟᱭᱤᱞ ᱛᱮ ᱵᱟᱹᱲᱤᱡᱟᱜ ᱠᱚ ᱯᱟᱲᱦᱟᱜ ᱛᱟᱦᱮᱱᱟ ᱚᱱᱞᱟᱭᱤᱱ ᱠᱞᱟᱥ ᱛᱟᱦᱮᱱᱟᱠᱚ ᱟᱨ ᱜᱩᱜᱳᱞ ᱨᱮᱦᱚᱸ ᱠᱚ ᱥᱟᱨᱪ ᱛᱟᱦᱮᱱᱟ ᱟᱨ ᱠᱚ ᱵᱟᱲᱟᱭ ᱫᱟᱲᱮᱜ ᱛᱟᱦᱮᱱᱟ ᱚᱱᱟ ᱤᱭᱟᱹᱛᱮ ᱵᱟᱲᱟᱭ ᱫᱟᱲᱮᱭᱟᱜ ᱠᱟᱱᱟᱹᱧ ᱱᱮᱛᱟᱨ ᱨᱮᱱᱟᱜ ᱴᱮᱠᱱᱳᱞᱚᱡᱤ ᱫᱚ ᱟᱵᱚ ᱞᱟᱹᱜᱤᱫ ᱫᱚ ᱵᱚᱦᱩᱛ ᱵᱮᱥᱴ ᱢᱮᱱᱟᱜᱼᱟ ᱵᱮᱥ ᱢᱮᱱᱟᱜᱼᱟ ᱟᱨ ᱱᱮᱛᱟᱨ ᱨᱮᱱᱟᱜ ᱱᱚᱣᱟ ᱴᱮᱠᱱᱳᱞᱚᱡᱤ ᱦᱩᱭ ᱠᱟᱛᱮ ᱡᱮᱢᱚᱱ ᱠᱤ ᱞᱚᱠᱰᱟᱣᱩᱱ ᱦᱩᱭ ᱞᱮᱱᱟ ᱚᱱᱟ ᱞᱚᱠᱰᱟᱣᱩᱱ ᱥᱚᱢᱚᱭ ᱨᱮ ᱮᱠ ᱥᱟᱞ ᱨᱮᱱᱟᱜ ᱞᱚᱠᱰᱟᱣᱩᱱ ᱛᱟᱦᱮᱸ ᱞᱮᱱᱟ ᱞᱮᱠᱤᱱ ᱩᱱ ᱨᱮ ᱜᱤᱫᱟᱹᱨ ᱠᱚ ᱧᱮᱞ ᱠᱮᱜ ᱠᱚᱣᱟ ᱡᱮ ᱢᱚᱵᱟᱭᱤᱞ ᱠᱤᱨᱤᱧ ᱠᱟᱛᱮᱜ ᱚᱱᱞᱟᱭᱤᱱ ᱠᱚ ᱠᱞᱟᱥᱮᱫ ᱛᱟᱦᱮᱱᱟ ᱟᱨ ᱚᱱᱞᱟᱭᱤᱱ ᱠᱞᱟᱥ ᱠᱟᱛᱮᱜ ᱜᱮ ᱠᱚ ᱛᱟᱦᱮᱱ ᱠᱟᱱ ᱛᱟᱦᱮᱱᱟ ᱟᱨ ᱦᱚᱲ ᱦᱚᱸ ᱵᱷᱤᱰᱭᱳ ᱠᱚᱞᱤᱝ ᱨᱮᱱ ᱥᱟᱺᱜᱤᱧ ᱨᱮᱱ ᱦᱚᱲ ᱦᱚᱸ ᱢᱮᱱᱟᱢ ᱪᱮᱫ ᱪᱚ ᱥᱩᱨ ᱠᱟᱛᱮᱫ ᱤᱧ ᱜᱟᱯᱟᱞ ᱢᱟᱨᱟᱜ ᱠᱟᱱᱟ ᱱᱚᱣᱟ ᱴᱮᱠᱱᱳᱞᱚᱡᱤ ᱨᱮ ᱤᱱᱟᱹᱜ ᱯᱷᱟᱭᱫᱟᱧ ᱧᱮᱞ ᱠᱮᱜᱼᱟ ᱡᱮ ᱥᱟᱱᱟᱢ ᱜᱮ ᱢᱚᱛᱞᱚᱵ ᱥᱟᱺᱜᱤᱧ ᱨᱮᱱᱟᱜ ᱪᱤᱪ ᱦᱚᱸ ᱥᱩᱨ ᱨᱮ ᱛᱟᱦᱮᱱ ᱠᱟᱱᱟ ᱧᱮᱞᱚᱜ ᱠᱟᱱᱟ ᱚᱱᱠᱟ ᱵᱩᱡᱷᱟᱹᱜ ᱛᱟᱦᱮᱱᱟ ᱚᱱᱟ ᱤᱭᱟᱹᱛᱮ ᱱᱮᱛᱟᱨ ᱨᱮᱱᱟᱜ ᱴᱮᱠᱱᱳᱞᱚᱡᱤ ᱨᱮᱫᱚ ᱵᱚᱦᱩᱛ ᱟᱪᱪᱷᱟ ᱡᱤᱱᱤᱥ ᱠᱟᱱᱟ ᱟᱨ ᱥᱟᱱᱟᱢᱟᱜ ᱜᱮᱵᱚ ᱧᱮᱞ ᱫᱟᱲᱮᱜ ᱠᱟᱱᱟ ᱥᱩᱨ ᱨᱮᱜᱮ ᱥᱟᱺᱜᱤᱧ ᱫᱚ ᱵᱟᱵᱚ ᱵᱩᱡᱷᱟᱹᱣ ᱫᱟᱲᱮᱭᱟᱜ ᱠᱟᱱᱟ ᱡᱟᱦᱟᱱᱟᱜ ᱜᱮ ᱠᱩᱞᱤ ᱪᱟᱞᱟᱜ ᱜᱩᱜᱳᱞ ᱠᱚᱵᱚ ᱥᱟᱨᱪ ᱮᱫᱼᱟ ᱛᱚ ᱚᱱᱟᱜᱮ ᱵᱚ ᱥᱩᱨ ᱨᱮᱵᱚ ᱧᱮᱞ ᱧᱟᱢᱮᱜᱼᱟ ᱢᱚᱵᱟᱭᱤᱞ ᱨᱮ ᱚᱱᱟᱛᱮ ᱱᱮᱛᱟᱨ ᱨᱮᱱᱟᱜ ᱴᱮᱠᱱᱳᱞᱚᱡᱤ ᱨᱮᱫᱚ ᱵᱚᱦᱩᱛ ᱟᱪᱪᱷᱟ ᱢᱮᱱᱟᱜᱼᱟ ᱟᱨ ᱱᱚᱝᱠᱟ ᱜᱮ ᱛᱟᱦᱮᱸ ᱠᱚᱜ ᱢᱟ